ᱢᱚᱵᱟᱭᱤᱞ ᱯᱷᱳᱱ ᱫᱚ ᱭᱩᱡᱽ ᱟᱵᱚᱱ ᱴᱷᱤᱠ ᱜᱮ ᱠᱤᱱᱛᱩ ᱥᱟᱨᱟ ᱫᱤᱱ ᱵᱮᱵᱚᱦᱟᱨ ᱞᱮᱱ ᱠᱷᱟᱱ ᱥᱮ ᱞᱩᱛᱩᱨ ᱯᱷᱮᱲ ᱨᱮ ᱞᱩᱛᱩᱨ ᱨᱮ ᱤᱫᱤ ᱠᱟᱛᱮ ᱥᱟᱨᱟ ᱫᱤᱱ ᱡᱩᱫᱤᱢ ᱨᱚᱲᱟ ᱥᱮ ᱡᱟᱦᱟᱸ ᱪᱤᱠᱟᱜ ᱛᱚ ᱚᱱᱟ ᱫᱚ ᱵᱟᱝ ᱵᱷᱟᱹᱜᱤᱭᱟ ᱡᱩᱫᱤ ᱥᱟᱨᱟ ᱫᱤᱱᱮᱢ ᱯᱷᱳᱱ ᱛᱮᱢ ᱨᱚᱲᱟ ᱛᱚ ᱚᱱᱠᱟ ᱞᱮᱱ ᱠᱷᱟᱱ ᱫᱚ ᱞᱩᱛᱩᱨ ᱠᱟᱞᱟ ᱦᱚᱸ ᱠᱟᱞᱟ ᱫᱟᱲᱮᱭᱟᱜᱼᱟ ᱥᱮ ᱵᱨᱮᱱ ᱨᱮ ᱦᱚᱸ ᱟᱹᱰᱤ ᱤᱭᱟᱹ ᱯᱨᱚᱵᱞᱮᱢ ᱦᱩᱭ ᱫᱟᱲᱮᱭᱟᱜᱼᱟ ᱦᱟᱯᱮᱱ ᱫᱤᱱ ᱨᱮ ᱛᱚᱠᱷᱚᱱ ᱦᱚᱸ ᱦᱩᱭ ᱫᱟᱲᱮᱭᱟᱜᱼᱟ ᱚᱱᱟᱛᱮ ᱥᱮ ᱥᱚᱵ ᱥᱚᱢᱚᱭ ᱫᱚ ᱯᱷᱳᱱ ᱭᱩᱡᱽ ᱫᱚ ᱵᱟᱝ ᱴᱷᱤᱠ ᱜᱤᱭᱟ ᱛᱚ ᱚᱱᱟ ᱫᱚ ᱟᱹᱰᱤ ᱠᱷᱟᱨᱟᱵᱽ ᱡᱤᱱᱤᱥ ᱠᱟᱱᱟ ᱥᱚᱵ ᱥᱚᱢᱚᱭ ᱡᱚᱠᱷᱚᱱ ᱮᱢ ᱭᱩᱡᱟ ᱥᱮᱢ ᱨᱚᱲᱟ ᱨᱚᱲ ᱦᱚᱸ ᱥᱟᱨᱟ ᱫᱤᱱ ᱟᱹᱰᱤ ᱜᱷᱟᱹᱲᱤᱡ ᱨᱚᱲ ᱞᱮᱱᱠᱷᱟᱱ ᱫᱚ ᱚᱱᱟ ᱫᱚ ᱵᱟᱝ ᱴᱷᱤᱠᱟ ᱮᱠᱫᱚᱢ ᱵᱟᱝ ᱜᱮ ᱴᱷᱤᱠᱟ ᱠᱟᱞᱟᱜ ᱟᱢ ᱪᱤᱠᱟ ᱟᱢ ᱚᱱᱟᱜᱮ